ᱥᱟᱱᱛᱟᱲᱤ ᱟᱹᱨᱤᱪᱟᱹᱞᱤ ᱞᱮᱠᱟᱛᱮ ᱫᱷᱚᱨᱚᱢ ᱴᱷᱟᱶ ᱨᱮ ᱡᱮᱢᱚᱱ ᱡᱟᱦᱮᱨ ᱛᱷᱟᱱ ᱨᱮ ᱵᱟᱦᱟ ᱵᱚᱸᱜᱟ ᱢᱟᱜ ᱢᱚᱬᱮ ᱥᱚᱢᱚᱭ ᱠᱚ ᱵᱚᱸᱜᱟᱜᱼᱟ ᱟᱨ ᱩᱱ ᱩᱠᱛᱚ ᱢᱟᱺᱡᱷᱤ ᱵᱟᱵᱟ ᱢᱟᱺᱡᱷᱤ ᱵᱟᱵᱟ ᱜᱳᱰᱮᱛ ᱵᱟᱵᱟ ᱱᱟᱭᱠᱮ ᱵᱟᱵᱟ ᱡᱚᱛᱚ ᱦᱚᱲ ᱠᱚ ᱛᱟᱦᱮᱱᱟ ᱟᱛᱳ ᱨᱮ ᱥᱟᱱᱟᱢ ᱦᱚᱲ ᱟᱨ ᱵᱚᱸᱜᱟ ᱵᱳᱨᱳᱜ ᱢᱩᱪᱟᱹᱫ ᱵᱟᱲᱟ ᱠᱟᱛᱮ ᱱᱟᱭᱠᱮ ᱫᱚ ᱮᱱᱮᱡ ᱮᱱᱮᱡ ᱛᱮᱠᱚ ᱫᱟᱨᱟᱢᱮᱭᱟ ᱟᱨ ᱫᱟᱨᱟᱢ ᱤᱫᱤ ᱠᱟᱛᱮ ᱢᱟᱺᱡᱷᱤ ᱛᱷᱟᱱ ᱚᱲᱟᱜ ᱚᱲᱟᱜ ᱠᱚ ᱫᱟᱨᱟᱢ ᱤᱫᱤᱭᱮᱭᱟ ᱟᱨ ᱢᱟᱺᱡᱷᱤ ᱛᱷᱟᱱ ᱨᱮᱫᱚ ᱵᱷᱟᱸᱰᱟᱱ ᱵᱟᱯᱞᱟ ᱪᱷᱟᱹᱴᱭᱟᱹᱨᱤᱡ ᱵᱤᱱᱛᱤ ᱡᱚᱛᱚ ᱠᱚ ᱠᱚᱨᱟᱣᱟ ᱟᱨ ᱩᱱ ᱥᱚᱢᱚᱭ ᱟᱛᱳ ᱨᱮᱱ ᱥᱟᱱᱟᱢ ᱦᱚᱲ ᱠᱚ ᱡᱟᱣᱨᱟᱜᱼᱟ